ᱟᱭᱢᱟ ᱨᱤᱛᱩᱨᱮ ᱟᱢᱟᱜ ᱴᱚᱴᱷᱟ ᱨᱮᱭᱟᱜ ᱦᱚᱭᱫᱟᱜ ᱚᱠᱟ ᱞᱮᱠᱟ ᱥᱤᱛᱩᱝ ᱫᱟᱜ ᱨᱟᱵᱟᱝ ᱱᱤᱨᱚᱱ ᱦᱮᱢᱟᱞ ᱟᱢ ᱪᱮᱫ ᱞᱟᱦᱟ ᱛᱤᱱᱟᱹᱜ ᱥᱮᱨᱢᱟ ᱨᱮ ᱡᱟᱦᱟᱱ ᱟᱹᱨᱩ ᱯᱷᱮᱨᱟᱣ ᱟᱹᱭᱠᱟᱹᱣ ᱮᱫᱟᱢ